ᱜᱟᱞᱟᱝ ᱟᱨ ᱥᱤᱞᱟᱹᱭ ᱨᱮ ᱦᱚᱸ ᱠᱟᱛᱮ ᱦᱚᱸ ᱟᱢ ᱟᱢᱟᱜ ᱡᱤᱭᱚᱱᱮᱢ ᱠᱷᱟᱱᱰᱟᱣ ᱫᱟᱲᱮᱭᱟᱜᱼᱟ ᱪᱤᱠᱟᱛᱮ ᱠᱤ ᱟᱢ ᱥᱤᱞᱟᱹᱭ ᱞᱟᱹᱜᱤᱫ ᱟᱢ ᱡᱟᱦᱟᱸ ᱨᱮᱜᱮᱢ ᱥᱮᱱᱚᱜᱼᱟ ᱡᱟᱦᱟᱸ ᱞᱮᱠᱟ ᱯᱨᱟᱭᱵᱷᱮᱴ ᱦᱩᱭᱟ ᱥᱚᱨᱠᱟᱨᱤ ᱡᱟᱦᱟᱸ ᱨᱮᱜᱮ ᱠᱚ ᱪᱮᱫᱼᱮᱜ ᱠᱚᱣᱟ ᱥᱤᱞᱟᱹᱭ ᱤᱧ ᱛᱚ ᱟᱢ ᱚᱸᱰᱮᱢ ᱪᱮᱫ ᱞᱮᱱᱠᱷᱟᱱᱚᱜ ᱟᱢ ᱡᱟᱦᱟᱸ ᱨᱮᱜᱮ ᱫᱚᱠᱟᱱ ᱨᱮᱢ ᱥᱤᱞᱟᱹᱭ ᱫᱚᱠᱟᱱ ᱠᱚᱨᱮᱢ ᱠᱟᱹᱢᱤ ᱫᱟᱲᱮᱭᱟᱜᱼᱟ ᱟᱢ ᱮᱱᱠᱷᱟᱱ ᱟᱢ ᱦᱚᱸ ᱚᱸᱰᱮ ᱠᱟᱹᱢᱤ ᱠᱟᱹᱢᱤ ᱯᱩᱨᱟᱹ ᱵᱮᱥ ᱮᱢ ᱪᱮᱫ ᱞᱮᱱᱠᱷᱟᱱ ᱟᱨᱦᱚᱸ ᱟᱢ ᱟᱢ ᱫᱚᱠᱟᱱᱮᱢ ᱟᱢᱟᱜ ᱠᱷᱩᱫ ᱫᱚᱠᱟᱱᱮᱢ ᱠᱷᱩᱞᱟᱹᱣ ᱫᱟᱲᱮᱭᱟᱜᱼᱟ ᱟᱨ ᱚᱱᱟ ᱫᱚᱠᱟᱱ ᱨᱮᱢ ᱟᱢ ᱦᱚᱢ ᱫᱚᱦᱚ ᱫᱟᱲᱮᱭᱟᱠᱚᱣᱟ ᱟᱨᱦᱚᱸ ᱮᱴᱟᱜ ᱦᱚᱲ ᱠᱚ ᱠᱟᱹᱢᱤ ᱠᱚ ᱟᱨ ᱤᱱᱠᱟᱹ ᱤᱱᱠᱟᱹ ᱛᱮᱜᱮ ᱟᱢᱟᱜ ᱤᱧᱦᱟᱯᱮᱱ ᱫᱤᱱ ᱫᱚ ᱡᱟᱦᱟᱸ ᱥᱮᱬᱟ ᱟᱭᱟᱢ ᱱᱚᱣᱟ ᱠᱚ ᱠᱟᱹᱢᱤ ᱠᱟᱹᱢᱤ ᱛᱮ ᱟᱨ ᱚᱱᱟ ᱛᱮᱜᱮ ᱟᱢ ᱦᱚᱸ ᱥᱮᱬᱟ ᱟᱹᱰᱤ ᱥᱮᱬᱟ ᱫᱚᱠᱟᱱ ᱦᱚᱸ ᱠᱷᱩᱞᱟᱹᱣ ᱫᱟᱲᱮᱭᱟᱜᱼᱟ ᱟᱨ ᱚᱸᱰᱮ ᱜᱮᱛᱟᱢ ᱟᱹᱰᱤ ᱰᱷᱮᱹᱨ ᱠᱟᱢᱦᱟᱭ ᱦᱩᱭᱩᱜᱼᱟ ᱟᱢᱟᱜ ᱜᱷᱟᱨᱚᱸᱡᱽ ᱦᱚᱸ ᱱᱚᱣᱟ ᱛᱮᱜᱮ ᱥᱮᱱᱚᱜᱼᱟ ᱡᱮᱛᱮᱱᱟᱜ ᱱᱩᱠᱩ ᱪᱮᱫ ᱤᱧ ᱢᱮᱱᱟ